ᱤᱧ ᱥᱟᱺᱜᱤᱧ ᱧᱮᱱᱮᱞᱚᱢ ᱤᱧ ᱠᱩᱥᱤᱭᱟᱜᱼᱟ ᱟᱨ ᱥᱤᱨᱤᱭᱟᱞ ᱟᱨ ᱪᱚᱵᱽᱵᱤᱥ ᱜᱷᱚᱱᱴᱟ ᱠᱷᱚᱵᱚᱨ ᱠᱟᱨᱚᱱ ᱪᱚᱵᱽᱵᱤᱥ ᱜᱷᱚᱱᱴᱟ ᱠᱷᱚᱵᱚᱨ ᱨᱮᱫᱚ ᱟᱭᱢᱟ ᱨᱚᱠᱚᱢ ᱟᱭᱢᱟ ᱡᱤᱱᱤᱥ ᱧᱮᱞ ᱡᱚᱝ ᱟᱜ ᱢᱮᱱᱟᱜᱼᱟ ᱠᱟᱨᱚᱱ ᱪᱚᱵᱽᱵᱤᱥ ᱜᱷᱚᱱᱴᱟ ᱫᱚ ᱟᱭᱢᱟ ᱦᱚᱲ ᱡᱮᱢᱚᱱ ᱠᱚ ᱰᱩᱵᱟᱹᱣ ᱠᱟᱱᱟ ᱥᱮ ᱠᱷᱮᱞᱟᱨ ᱠᱷᱚᱵᱚᱨ ᱥᱮ ᱚᱠᱟᱨᱮ ᱮᱠᱥᱤᱰᱮᱸᱴ ᱦᱩᱭ ᱠᱟᱱᱟ ᱡᱟᱦᱟᱸᱨᱮ ᱡᱟᱦᱟᱸᱱᱟᱜ ᱜᱷᱚᱴᱟᱣ ᱠᱟᱱᱟ ᱚᱱᱟ ᱜᱮ ᱧᱮᱞ ᱧᱟᱢᱚᱜᱼᱟ ᱚᱱᱟᱛᱮ ᱤᱧ ᱫᱚ ᱪᱚᱵᱽᱵᱤᱥ ᱜᱷᱚᱱᱴᱟ ᱠᱷᱚᱵᱚᱨ ᱜᱮ ᱵᱮᱥᱤᱧ ᱠᱩᱥᱤᱭᱟᱜᱼᱟ